ᱦᱮᱞᱳ ᱦᱳᱭ ᱚᱸᱰᱮᱜᱮ ᱞᱟᱜᱟᱣᱟᱠᱟᱱᱟ ᱡᱚᱛᱚ ᱠᱩᱫᱩᱢ ᱨᱮᱭᱟᱜ ᱜᱮ ᱦᱮᱱᱟᱜᱼᱟ ᱠᱩᱫᱩᱢ ᱢᱮᱱᱟᱜᱼᱟ ᱠᱟᱹᱦᱱᱤ ᱦᱮᱱᱟᱜᱼᱟ ᱰᱨᱟᱢᱟ ᱦᱮᱱᱟᱜᱼᱟ ᱨᱟᱹᱜᱷᱩᱱᱟᱛᱷ ᱢᱩᱨᱢᱩᱣᱟᱜ ᱵᱩᱠ ᱦᱮᱱᱟᱜᱼᱟ ᱟᱨᱚ ᱠᱤᱪᱷᱩ ᱟᱹᱰᱤ ᱠᱤᱪᱷᱩ ᱦᱮᱱᱟᱜᱼᱟ ᱟᱫᱚ ᱡᱚᱛᱚ ᱡᱚᱛᱚ ᱨᱚᱠᱚᱢᱟᱜ ᱜᱮ ᱦᱮᱱᱟᱜᱼᱟ ᱡᱚᱛᱚ ᱨᱚᱠᱚᱢᱟᱜ ᱜᱮ ᱦᱮᱱᱟᱜᱼᱟ ᱦᱩᱸ ᱰᱤᱥᱠᱟᱣᱩᱱᱴ ᱢᱮᱱᱟᱜᱼᱟ ᱰᱤᱥᱠᱟᱣᱩᱱᱴ ᱦᱚᱸ ᱦᱮᱱᱟᱜᱼᱟ ᱫᱚᱥ ᱯᱟᱨᱥᱮᱱᱴ ᱵᱟᱝᱜᱮ ᱰᱷᱮᱨ ᱦᱟᱛᱟᱣ ᱞᱮᱠᱷᱟᱱ ᱫᱚ ᱟᱹᱰᱤ ᱡᱟᱹᱥᱛᱤ ᱜᱮ ᱱᱟᱦᱟᱜ ᱢᱚᱛᱞᱚᱵᱽ ᱦᱳᱭ ᱜᱟᱞᱢᱟᱨᱟᱣ ᱪᱮᱛᱟᱱ ᱨᱮ ᱟᱹᱵᱤᱱ ᱛᱤᱱᱟᱹᱜ ᱵᱤᱱ ᱦᱟᱛᱟᱣᱮᱫᱼᱟ ᱛᱤᱱᱟᱹᱜ ᱵᱤᱱ ᱚ ᱦᱚᱸ ᱦᱚᱸ ᱡᱚᱛᱚ ᱯᱨᱚᱠᱟᱨ ᱨᱮᱭᱟᱜ ᱜᱮ ᱧᱟᱢᱚᱜᱼᱟ ᱡᱚᱛᱚ ᱯᱨᱚᱠᱟᱨ ᱨᱮᱭᱟᱜ ᱵᱤᱱ ᱦᱳᱭ ᱟᱹᱵᱤᱱ ᱦᱤᱡᱩᱜ ᱵᱤᱱ ᱟᱨ ᱧᱮᱞ ᱤᱫᱤ ᱵᱤᱱ ᱪᱮᱫ ᱪᱮᱫ ᱟᱹᱵᱤᱱᱟᱜ ᱞᱟᱹᱠᱛᱤ ᱦᱮᱱᱟᱜᱼᱟ ᱟᱨ ᱛᱤᱱᱟᱹᱜ ᱰᱷᱮᱨ ᱵᱤᱱ ᱦᱟᱛᱟᱣᱮᱫᱼᱟ ᱚᱱᱟ ᱦᱤᱥᱟᱹᱵᱽ ᱛᱮ ᱰᱤᱥᱠᱟᱣᱩᱱᱴ ᱦᱚᱞᱤᱧ ᱞᱟᱹᱭᱟᱵᱤᱱᱟ ᱟᱨ ᱚᱞ ᱦᱳᱭ ᱚᱞ ᱠᱚᱢᱯᱤᱴᱤᱥᱮᱱ ᱵᱩᱠ ᱧᱟᱢᱚᱜᱼᱟ ᱟᱹᱵᱤᱱ ᱡᱩᱫᱤ ᱵᱤᱱ ᱧᱟᱢᱟ ᱟᱹᱵᱤᱱ ᱡᱟᱦᱟᱸ ᱥᱮᱫ ᱢᱟᱱᱮ ᱵᱮᱵᱥᱟ ᱞᱟᱹᱜᱤᱫ ᱦᱚᱸ ᱟᱹᱵᱤᱱ ᱚᱱᱟ ᱨᱮᱭᱟᱝ ᱦᱚᱸ ᱦᱳᱞᱥᱮᱞᱟᱨ ᱨᱮᱹᱴ ᱦᱚᱸᱞᱮ ᱮᱢᱚᱜᱼᱟ ᱟᱹᱵᱤᱱ ᱡᱩᱫᱤ ᱰᱷᱮᱨ ᱠᱚᱣᱟᱱᱴᱤᱴᱤ ᱦᱩᱸ ᱟᱪᱪᱷᱟ ᱦᱳᱭ ᱡᱚᱛᱚ ᱨᱚᱠᱚᱢᱟᱜ ᱟᱹᱵᱤᱱ ᱦᱮᱡ ᱠᱟᱛᱮᱫ ᱧᱮᱞ ᱤᱫᱤ ᱵᱤᱱ ᱵᱮᱥ ᱴᱷᱤᱠ ᱟᱨ ᱧᱮᱞ ᱠᱟᱛᱮᱫ ᱟᱹᱵᱤᱱ ᱯᱚᱸᱥᱚᱫᱟᱜ ᱵᱤᱱ ᱟᱨ ᱯᱚᱥᱚᱱᱫᱽ ᱠᱟᱛᱮᱫ ᱚᱱᱟ ᱫᱚ ᱢᱟᱱᱮ ᱥᱟᱛᱟᱝ ᱥᱟᱢᱟᱝ ᱫᱟᱯᱨᱟᱢ ᱢᱟᱱᱮ ᱤᱭᱟᱹ ᱠᱚᱦᱚᱸ ᱡᱟᱦᱟᱸᱞᱮᱠᱟ ᱫᱟᱢ ᱠᱚᱦᱚᱸ ᱫᱚᱨ ᱫᱟᱢ ᱠᱚᱦᱚᱸ ᱚᱱᱟ ᱦᱚᱸ ᱯᱷᱮᱥᱼᱴᱩᱼᱯᱷᱮᱥ ᱯᱟᱴᱷᱟᱣ ᱦᱩᱭᱩᱜᱼᱟ ᱦᱚᱸ ᱟᱪᱪᱷᱟ ᱟᱪᱪᱷᱟ ᱚᱱᱟᱫᱚ ᱜᱟᱞᱢᱟᱨᱟᱣ ᱪᱮᱛᱟᱱ ᱨᱮ ᱦᱮᱱᱟᱜᱼᱟ ᱦᱤᱡᱩᱜ ᱵᱤᱱ ᱟᱹᱵᱤᱱ ᱧᱮᱞ ᱵᱤᱱ ᱛᱤᱱᱟᱹᱜ ᱛᱤᱱᱟᱹᱜ ᱰᱷᱮᱨ ᱵᱤᱱ ᱦᱟᱛᱟᱣᱮᱜᱼᱟ ᱟᱨ ᱚᱱᱟ ᱦᱤᱥᱟᱹᱵᱽ ᱛᱮ ᱦᱩᱭᱩᱜᱼᱟ ᱚᱱᱟ ᱦᱚᱸ ᱢᱟᱱᱮ ᱦᱳᱞᱥᱮᱹᱞ ᱨᱮᱹᱴ ᱞᱤᱧ ᱮᱢᱟ ᱵᱤᱱ ᱠᱷᱟᱱ ᱢᱟ ᱯᱚᱸᱪᱤᱥ ᱯᱟᱨᱥᱮᱱᱴ ᱯᱟᱠᱠᱟ ᱦᱮᱱᱟᱜᱼᱟ ᱧᱮᱢ ᱜᱮᱭᱟᱵᱤᱱ ᱚᱱᱟ ᱫᱚ ᱱᱟᱜ ᱦᱳᱭ ᱟᱪᱪᱷᱟ ᱟᱪᱪᱷᱟ ᱴᱷᱤᱠᱜᱮᱭᱟ